ᱵᱤᱥᱚᱣᱟ ᱠᱚ ᱦᱚᱛᱮᱡ ᱛᱮ ᱥᱚᱨᱠᱟᱨ ᱵᱤᱥᱚᱭ ᱞᱟᱹᱜᱤᱫ ᱫᱚ ᱱᱚᱣᱟ ᱠᱟᱛᱷᱟ ᱢᱮᱱ ᱠᱮᱜ ᱟᱭ ᱡᱮ ᱵᱷᱳᱴ ᱢᱟᱲᱟᱝ ᱨᱮ ᱡᱮᱢᱚᱱ ᱥᱚᱨᱠᱟᱨ ᱱᱮᱛᱟ ᱠᱚᱠᱚ ᱦᱤᱡᱩᱜᱼᱟ ᱟᱨ ᱠᱚ ᱞᱟᱹᱭ ᱦᱚᱴᱚ ᱠᱟᱜᱼᱟ ᱱᱤᱭᱟᱹᱧ ᱮᱢᱚᱜᱼᱟ ᱤᱱᱟᱹᱧ ᱮᱢᱚᱜᱼᱟ ᱞᱮᱠᱤᱱ ᱵᱷᱳᱴ ᱯᱟᱨᱚᱢ ᱞᱮᱱᱠᱷᱟᱱ ᱥᱟᱱᱟᱢ ᱠᱚᱠᱚ ᱜᱟᱭᱮᱵᱚᱜᱼᱟ ᱚᱱᱟ ᱮᱛᱮ ᱟᱵᱚ ᱠᱚᱧ ᱢᱮᱱᱮᱜᱼᱟ ᱡᱮᱢᱚᱱ ᱡᱟᱦᱟᱸᱭ ᱜᱮ ᱢᱟᱲᱟᱝ ᱨᱮᱠᱚ ᱵᱷᱳᱴ ᱢᱟᱲᱟᱝ ᱨᱮᱠᱚ ᱦᱤᱡᱩᱜᱼᱟ ᱩᱱᱠᱩ ᱫᱚ ᱡᱮᱢᱚᱱ ᱢᱮᱱᱟᱠᱚ ᱢᱮᱱᱠᱷᱟᱱ ᱫᱚ ᱚᱱᱠᱟᱱ ᱦᱚᱲ ᱠᱚᱫᱚ ᱵᱷᱳᱴ ᱠᱚᱫᱚ ᱵᱟᱵᱚ ᱮᱢᱟ ᱠᱚᱣᱟ ᱡᱟᱦᱟᱸᱭ ᱠᱚᱠᱚ ᱠᱟᱹᱢᱤ ᱦᱚᱨᱟ ᱠᱚ ᱩᱫᱩᱜ ᱟᱵᱚᱱᱟ ᱭᱟᱛᱚ ᱠᱟᱹᱢᱤᱭᱟᱠᱚ ᱚᱱᱠᱟᱱ ᱠᱚᱜᱮ ᱵᱚ ᱮᱢᱟ ᱠᱚᱣᱟ ᱟᱨ ᱵᱚ ᱛᱤᱸᱜᱩ ᱠᱚᱣᱟ ᱢᱮᱱᱠᱷᱟᱱ ᱱᱮᱛᱟᱨ ᱵᱷᱳᱴ ᱢᱟᱲᱟᱝ ᱨᱮᱫᱚ ᱵᱚᱦᱩᱛ ᱠᱩᱪ ᱠᱚ ᱨᱚᱲ ᱠᱟᱜᱼᱟ ᱟᱨ ᱵᱷᱳᱴ ᱯᱟᱨᱚᱢ ᱞᱮᱱᱠᱷᱟᱱ ᱩᱱᱠᱩ ᱠᱚᱣᱟᱜ ᱪᱩᱯᱤ ᱠᱚᱦᱚᱸ ᱵᱟᱵᱚ ᱧᱟᱢᱟ ᱚᱱᱟᱛᱮ ᱟᱵᱚ ᱫᱚ ᱧᱮᱞ ᱟᱵᱚ ᱡᱮ ᱡᱮᱢᱚᱱ ᱡᱟᱦᱟᱸᱭ ᱜᱮ ᱛᱤᱜᱩᱱᱟᱭ ᱡᱩᱫᱤ ᱮᱢ ᱫᱟᱲᱮ ᱞᱮᱠᱟᱱ ᱦᱚᱲ ᱛᱟᱦᱮᱱ ᱠᱷᱟᱱ ᱵᱚ ᱮᱢᱟᱭᱟ ᱟᱨ ᱵᱟᱝᱠᱷᱟᱱ ᱟᱨᱦᱚᱸ ᱮᱴᱟᱜ ᱱᱮᱛᱟ ᱠᱚᱵᱚ ᱧᱮᱞ ᱠᱚᱣᱟ